ᱟᱹᱥᱩᱞ ᱫᱚ ᱟᱹᱰᱤ ᱵᱷᱟᱜᱮ ᱜᱮᱭᱟ ᱡᱮᱢᱚᱱ ᱵᱟᱨᱭᱟ ᱫᱚ ᱢᱤᱫᱼᱵᱟᱨ ᱤᱭᱟᱹᱨᱮ ᱡᱚᱛᱚᱱ ᱠᱟᱛᱮᱫ ᱫᱚᱦᱚ ᱠᱚᱢ ᱛᱳ ᱢᱟᱥᱚ ᱯᱤᱪᱷᱤ ᱩᱱᱠᱩ ᱫᱚ ᱦᱟᱛᱟᱣ ᱦᱩᱭᱩᱜᱼᱟ ᱠᱟᱛᱮᱢ ᱵᱤᱞᱤ ᱠᱚ ᱩᱰᱩᱠᱮᱫ ᱠᱷᱟᱱ ᱚᱱᱟ ᱵᱤᱞᱤ ᱫᱚ ᱥᱟᱦᱟ ᱦᱚᱨᱟᱭ ᱢᱮ ᱟᱨ ᱠᱚᱫᱚ ᱮᱴᱟᱜ ᱨᱮ ᱩᱪᱟᱹᱲ ᱠᱟᱛᱮᱫ ᱟᱠᱚ ᱫᱚ ᱢᱤᱫ ᱡᱟᱭᱜᱟ ᱨᱮ ᱫᱚᱦᱚ ᱠᱚᱢ ᱡᱮᱢᱚᱱ ᱚᱱᱟ ᱫᱚ ᱟᱞᱚ ᱠᱚ ᱨᱟᱹᱯᱩᱫ ᱫᱟᱲᱮᱭᱟᱜ ᱢᱟ ᱡᱚᱛᱱᱚ ᱫᱚ ᱟᱹᱰᱤ ᱨᱚᱠᱚᱢ ᱜᱮ ᱟᱹᱥᱩᱞ ᱠᱟᱛᱮᱫ ᱦᱚᱸ ᱢᱤᱫ ᱱᱤᱭᱟᱹ ᱟᱦᱟᱨ ᱪᱮᱛᱟᱱ ᱨᱮ ᱫᱚᱦᱚ ᱠᱟᱛᱮᱫ ᱜᱟᱹᱨᱤ ᱞᱮᱠᱟ ᱠᱟᱛᱮᱢ ᱡᱟᱦᱟᱸ ᱟᱠᱚ ᱠᱚ ᱤᱭᱟᱹ ᱟᱢ ᱡᱚᱛᱱᱚ ᱠᱚᱣᱟᱢ ᱤᱡ ᱟᱠᱚ ᱮᱢᱟᱱ ᱟᱠᱚ ᱚᱱᱟ ᱫᱟᱜᱨᱮ ᱛᱟᱦᱮᱱᱟ ᱟᱨ ᱞᱟᱛᱟᱨ ᱨᱮ ᱩᱱᱠᱩ ᱦᱟᱹᱠᱩ ᱵᱟᱢ ᱪᱟᱥ ᱠᱟᱠᱚ ᱚᱱᱟ ᱟᱠᱚᱣᱟᱜ ᱠᱷᱟᱫᱽᱫᱚ ᱛᱮ ᱦᱟᱹᱠᱩ ᱦᱚᱸ ᱟᱠᱚ ᱦᱚᱸᱠᱚ ᱛᱟᱦᱮᱱᱟ ᱛᱤᱱᱟᱹᱜ ᱮᱢ ᱡᱚᱛᱚᱱ ᱠᱚᱣᱟ ᱩᱱᱟᱹᱜ ᱱᱟᱯᱟᱭ ᱛᱮᱠᱚ ᱛᱟᱦᱮᱱᱟ ᱥᱮᱛᱟᱜ ᱵᱮᱲᱟ ᱩᱰᱩᱠ ᱠᱟᱛᱮᱫ ᱮᱢ ᱠᱟᱛᱮᱫ ᱪᱟᱨᱟ ᱠᱚ ᱮᱢ ᱵᱟᱲᱟ ᱠᱟᱛᱮᱫ ᱜᱚᱴᱟ ᱜᱷᱟᱹᱨᱤ ᱮᱥᱮᱫ ᱠᱟᱭᱢᱮ ᱡᱟᱦᱟᱸᱱᱤᱡ ᱠᱚᱦᱚᱸ ᱟᱞᱚᱭ ᱫᱟᱬᱟ ᱫᱟᱲᱮᱭᱟᱜ ᱢᱟ ᱵᱟᱨᱦᱮ ᱜᱮ ᱟᱞᱚᱭ ᱩᱰᱩᱠᱚᱜ ᱢᱟ ᱦᱚᱲ ᱤᱧ ᱥᱤᱢ ᱥᱟᱞᱟᱜ ᱦᱚᱸ ᱟᱞᱚᱭ ᱥᱮᱱ ᱫᱟᱲᱮᱭᱟᱜ ᱢᱟ ᱟᱹᱥᱩᱞ ᱥᱩᱢᱩᱝ ᱛᱮᱦᱚᱸ ᱟᱹᱰᱤ ᱨᱳᱡᱽᱜᱟᱨ ᱜᱮ ᱦᱩᱭᱩᱜᱼᱟ